ᱦᱮᱸ ᱤᱧᱫᱩᱧ ᱢᱚᱱᱮᱭᱟ ᱜᱤᱫᱽᱨᱟᱹ ᱠᱚ ᱥᱟᱱᱛᱟᱞᱤ ᱯᱟᱹᱨᱥᱤ ᱚᱞᱚᱜ ᱯᱟᱲᱦᱟᱣ ᱥᱮᱬᱟ ᱫᱚ ᱮᱠᱟᱞ ᱜᱮ ᱞᱟᱹᱠᱛᱤ ᱠᱟᱱᱟ ᱪᱮᱫᱟᱜ ᱥᱮ ᱡᱟᱦᱟᱱ ᱡᱟᱹᱛᱤ ᱜᱮ ᱟᱠᱚᱣᱟᱜ ᱟᱠᱚ ᱟᱠᱚᱣᱟᱜ ᱱᱤᱡᱮᱨᱟᱜ ᱡᱟᱱᱟᱢ ᱯᱟᱹᱨᱥᱤ ᱛᱮ ᱱᱤᱡᱮᱨᱟᱜ ᱩᱭᱦᱟᱹᱨ ᱪᱤᱱᱛᱟᱹ ᱟᱹᱰᱤ ᱢᱚᱸᱡᱽ ᱠᱚ ᱨᱚᱲ ᱥᱚᱫᱚᱨ ᱫᱟᱲᱮᱭᱟᱜᱼᱟ ᱡᱟᱦᱟᱸᱛᱤᱱᱟᱹᱜ ᱡᱚᱴᱤᱞ ᱥᱟᱛᱟᱢ ᱜᱮ ᱟᱹᱰᱤ ᱟᱞᱜᱟ ᱛᱮᱠᱚ ᱵᱩᱡᱽ ᱫᱟᱲᱮᱭᱟᱜᱼᱟ ᱟᱨ ᱠᱚ ᱪᱮᱫ ᱫᱟᱲᱮᱭᱟᱜᱼᱟ ᱚᱱᱟᱛᱮ ᱟᱵᱚᱨᱮᱱ ᱜᱤᱫᱽᱨᱟᱹ ᱠᱚ ᱮᱴᱟᱜ ᱯᱟᱹᱨᱥᱤ ᱵᱟᱝ ᱯᱟᱲᱦᱟᱣ ᱠᱟᱛᱮ ᱡᱩᱫᱤ ᱟᱵᱚ ᱱᱚᱡᱮᱨᱟᱜ ᱯᱟᱹᱨᱥᱤ ᱛᱮ ᱚᱞᱚᱜ ᱯᱟᱲᱦᱟᱜ ᱵᱚᱱ ᱪᱮᱫ ᱞᱟᱹᱜᱤᱫ ᱵᱚᱱ ᱠᱩᱨᱩᱢᱩᱴᱩᱣᱟᱠᱚ ᱠᱷᱟᱱ ᱥᱮ ᱪᱮᱫ ᱞᱮᱠᱷᱟᱱ ᱮᱸᱰᱮᱠᱷᱟᱱ ᱟᱹᱰᱤ ᱥᱚᱞᱦᱮ ᱢᱟᱪᱷᱟ ᱚᱞᱚᱜ ᱠᱚ ᱵᱩᱡᱽ ᱫᱟᱲᱮᱭᱟᱜᱼᱟ ᱟᱨ ᱠᱚ ᱥᱮᱬᱟ ᱫᱟᱲᱮᱭᱟᱜᱼᱟ ᱡᱩᱫᱤ ᱟᱵᱚ ᱟᱵᱚᱨᱮᱱ ᱜᱤᱫᱽᱨᱟᱹ ᱠᱚ ᱚᱞᱚᱜ ᱵᱟᱝ ᱪᱟᱪᱚ ᱠᱟᱛᱮ ᱮᱴᱟᱜ ᱯᱟᱹᱨᱥᱤ ᱛᱮ ᱚᱞ ᱵᱚᱱ ᱪᱟᱪᱚᱣᱟᱠᱚᱣᱟ ᱮᱸᱰᱮᱠᱷᱟᱱ ᱩᱱᱠᱩ ᱫᱚ ᱚᱞᱚᱜ ᱥᱮᱬᱟ ᱚᱠᱛᱚᱣᱟᱱ ᱮᱴᱠᱮᱴᱚᱬᱮ ᱠᱚ ᱧᱩᱨᱦᱟᱹ ᱫᱟᱲᱮᱣᱟᱜᱼᱟ ᱚᱱᱟᱛᱤᱧ ᱢᱚᱱᱮᱭᱟ ᱟᱵᱚᱣᱟᱜ ᱥᱟᱱᱛᱟᱞᱤ ᱯᱟᱹᱨᱥᱤ ᱫᱚ ᱪᱮᱫ ᱞᱟᱹᱜᱤᱫ ᱟᱹᱰᱤ ᱞᱟᱹᱠᱛᱤ ᱠᱟᱱᱟ